ᱵᱮᱝᱠ ᱠᱷᱚᱡ ᱫᱚ ᱟᱭᱢᱟᱜᱮ ᱤᱥᱠᱤᱢ ᱧᱟᱢᱚᱜ ᱠᱟᱱᱟ ᱡᱮᱢᱚᱱ ᱵᱷᱟᱛᱟ ᱴᱟᱠᱟ ᱵᱟ ᱪᱟᱥ ᱟᱵᱟᱫ ᱠᱚ ᱞᱟᱹᱜᱤᱫ ᱦᱚᱸ ᱡᱮ ᱠᱨᱤᱥᱤ ᱞᱳᱱ ᱵᱟ ᱡᱤᱵᱚᱱ ᱵᱤᱢᱟ ᱠᱚᱦᱚᱸ ᱧᱟᱢᱚᱜ ᱠᱟᱱᱟ ᱱᱚᱣᱟ ᱵᱤᱵᱷᱤᱱᱱᱚ ᱚᱱᱠᱟᱜᱮ ᱥᱩᱵᱤᱫᱷᱟ ᱡᱚᱱᱚᱠ ᱥᱠᱤᱢ ᱧᱟᱢᱚᱜ ᱠᱟᱱᱟ ᱚᱱᱠᱟᱜᱮ ᱵᱮᱝᱠ ᱠᱷᱚᱡ ᱡᱟᱦᱟᱸᱭ ᱜᱮ ᱥᱚᱢᱟᱡᱽ ᱠᱷᱚᱡ ᱦᱚᱲ ᱥᱚᱢᱟᱡᱽ ᱠᱷᱚᱡ ᱤᱫᱤ ᱠᱟᱛᱮᱫ ᱡᱩᱫᱤ ᱩᱱᱤ ᱞᱟᱹᱜᱤᱫ ᱮᱴᱟᱜ ᱡᱤᱵᱚᱱ ᱵᱟᱦᱤᱠᱟ ᱞᱟᱹᱜᱤᱫ ᱛᱮ ᱥᱩᱡᱳᱜᱽ ᱤᱧ ᱮᱢᱟᱭ ᱠᱷᱟᱡ ᱵᱮᱝᱠ ᱠᱷᱚᱡ ᱛᱟᱦᱚᱞᱮ ᱢᱤᱫᱴᱮᱱ ᱞᱳᱱ ᱞᱮᱠᱟ ᱜᱮᱠᱚ ᱮᱢᱟᱣᱟᱭᱟ ᱚᱱᱠᱟᱜᱮ ᱢᱤᱫᱴᱟᱱ ᱡᱤᱵᱚᱱ ᱵᱤᱢᱟ ᱵᱟ ᱠᱨᱤᱥᱤ ᱞᱳᱱ ᱠᱨᱤᱥᱤ ᱞᱳᱱ ᱞᱮᱠᱟᱱᱟᱜ ᱜᱮ ᱢᱤᱫᱴᱮᱱ ᱱᱤᱡᱮᱨ ᱵᱟᱦᱤᱠᱟ ᱡᱮᱱᱚ ᱥᱚᱢᱯᱩᱨᱱᱚ ᱵᱷᱟᱵᱮ ᱠᱚᱨᱟᱣ ᱫᱟᱲᱮᱜ ᱥᱩᱡᱳᱜᱽ ᱥᱩᱵᱤᱫᱷᱟ ᱡᱟᱛᱮᱭ ᱧᱟᱢ ᱚᱱᱟ ᱞᱟᱹᱜᱤᱫ ᱵᱮᱝᱠ ᱠᱷᱚᱡ ᱵᱤᱵᱷᱤᱱᱱᱚ ᱥᱠᱤᱢ ᱧᱟᱢᱚᱜᱼᱟ ᱪᱟᱞᱟᱣ ᱞᱮᱱᱠᱷᱟᱡ ᱜᱮ